ᱦᱮᱞᱳ ᱨᱟᱹᱢᱩ ᱠᱟᱠᱟ ᱟᱢᱟᱜ ᱜᱟᱹᱰᱤ ᱠᱤ ᱧᱟᱢᱚᱜᱼᱟ ᱟᱞᱮ ᱵᱤᱥᱱᱩᱯᱩᱨ ᱫᱟᱬᱟᱱ ᱞᱮ ᱪᱟᱞᱟᱜ ᱞᱟᱹᱜᱤᱫ ᱵᱟᱨ ᱥᱤᱧ ᱞᱮ ᱛᱟᱦᱮᱱᱟ ᱵᱤᱥᱱᱩᱯᱩᱨ ᱠᱷᱚᱱ ᱥᱚᱱᱚᱠᱟ ᱯᱟᱨᱠ ᱞᱮ ᱪᱟᱞᱟᱜᱼᱟ ᱟᱢ ᱦᱤᱡᱩᱜ ᱥᱮᱱᱚᱜ ᱞᱟᱹᱜᱤᱫ ᱛᱤᱱᱟᱹᱜ ᱜᱟᱱ ᱜᱚᱱᱚᱝ ᱮᱢ ᱦᱟᱛᱟᱣᱟ ᱟᱨ ᱪᱮᱫ ᱞᱮᱠᱟ ᱠᱮᱯᱟᱥᱤᱴᱤ ᱛᱟᱢ ᱜᱟᱹᱰᱤ ᱨᱮᱱᱟᱜ ᱟᱨ ᱛᱤᱱᱟᱹᱜ ᱜᱟᱱ ᱦᱚᱲ ᱠᱚ ᱥᱟᱦᱚᱵᱼᱟ ᱜᱟᱹᱰᱤ ᱨᱮᱱᱟᱜ ᱥᱤᱴ ᱠᱚ ᱠᱤ ᱵᱷᱟᱹᱜᱤᱭᱟ ᱥᱮ ᱵᱟᱝ